ᱟᱵᱚ ᱜᱟᱭᱟᱱ ᱥᱮᱨᱮᱧ ᱥᱮ ᱟᱛᱳ ᱟᱛᱳ ᱪᱟᱞᱟᱣ ᱠᱟᱛᱮᱜ ᱟᱵᱚᱣᱟᱜ ᱥᱟᱱᱛᱟᱲᱤ ᱯᱟᱹᱨᱥᱤ ᱵᱚᱱ ᱵᱟᱧᱪᱟᱣ ᱫᱟᱲᱮᱭᱟᱜᱼᱟ ᱟᱨ ᱱᱚᱣᱟ ᱞᱟᱹᱜᱤᱫ ᱟᱵᱚᱣᱟᱜ ᱱᱚᱣᱟ ᱪᱮᱛᱟᱱ ᱨᱮ ᱨᱟᱹᱥᱠᱟᱹ ᱞᱟᱜᱟᱜᱼᱟ ᱵᱟᱝᱠᱷᱟᱱ ᱵᱟᱵᱚᱱ ᱫᱟᱲᱮᱭᱟᱜᱼᱟ ᱚᱱᱟᱛᱮ ᱟᱵᱚ ᱫᱚ ᱜᱟᱭᱟᱱ ᱛᱟᱞᱟᱛᱮ ᱥᱮ ᱥᱮᱨᱮᱧ ᱛᱟᱞᱟᱛᱮ ᱟᱨᱵᱟᱝ ᱟᱛᱳ ᱟᱛᱳ ᱪᱟᱞᱟᱣ ᱠᱟᱛᱮᱜ ᱯᱟᱹᱨᱥᱤ ᱵᱟᱧᱪᱟᱣ ᱞᱟᱹᱜᱤᱫ ᱵᱚᱱ ᱨᱚᱯᱚᱲᱟ ᱥᱟᱱᱟᱢ ᱠᱚ ᱥᱟᱶ ᱱᱚᱝᱠᱟ ᱠᱟᱛᱮᱜ ᱟᱵᱚ ᱟᱭᱢᱟᱜᱟᱱ ᱦᱚᱲ ᱵᱚᱱ ᱡᱟᱣᱨᱟ ᱫᱟᱲᱮᱭᱟ ᱠᱚᱣᱟ ᱪᱮᱫᱟᱜ ᱥᱮ ᱜᱟᱭᱟᱱ ᱧᱮᱧᱮᱞᱤᱭᱟᱹ ᱞᱟᱹᱜᱤᱫ ᱫᱚ ᱟᱭᱢᱟ ᱦᱚᱲᱠᱚ ᱥᱮᱴᱮᱨᱚᱜᱼᱟ ᱥᱮ ᱥᱮᱨᱮᱧ ᱟᱸᱡᱚᱢ ᱱᱟᱦᱟᱜ ᱡᱩᱜᱽ ᱨᱮᱫᱚ ᱡᱷᱚᱛᱚ ᱦᱚᱲ ᱴᱷᱮᱱᱜᱮ ᱯᱷᱳᱱ ᱢᱮᱱᱟᱜ ᱠᱟᱫᱟ ᱥᱟᱱᱟᱢ ᱦᱚᱲᱜᱮ ᱥᱮᱨᱮᱧ ᱵᱚᱱ ᱟᱸᱡᱚᱢᱟ ᱥᱮᱨᱮᱧ ᱛᱟᱞᱟ ᱛᱮᱦᱚᱸ ᱟᱵᱚ ᱯᱟᱹᱨᱥᱤ ᱵᱚᱱ ᱵᱟᱧᱪᱟᱣ ᱫᱟᱲᱮᱭᱟᱜᱼᱟ ᱥᱮ ᱟᱛᱳ ᱟᱛᱳ ᱪᱟᱞᱟᱣ ᱠᱟᱛᱮᱜ ᱟᱵᱚ ᱥᱟᱱᱟᱢ ᱦᱚᱲᱵᱚᱱ ᱞᱟᱹᱭ ᱵᱩᱡᱷᱟᱹᱣ ᱫᱟᱲᱮ ᱟᱠᱚᱣᱟ ᱥᱮ ᱞᱟᱹᱭ ᱠᱟᱛᱮᱜ ᱵᱚᱱ ᱵᱟᱲᱟᱭ ᱦᱚᱪᱚ ᱫᱟᱲᱮ ᱠᱚᱣᱟ